ᱦᱮᱸ ᱰᱤᱡᱤᱴᱮᱞ ᱟᱨ ᱥᱟᱫᱷᱟᱨᱚᱱ ᱠᱷᱟᱵᱟᱨ ᱨᱮᱫᱚ ᱱᱚᱣᱟ ᱜᱮ ᱟᱱᱛᱚᱨ ᱦᱮᱱᱟᱜᱼᱟ ᱠᱤ ᱰᱤᱡᱤᱴᱮᱞ ᱛᱮᱫᱚ ᱡᱟᱦᱟᱸ ᱜᱮ ᱨᱮᱱᱟᱜ ᱫᱮᱥ ᱵᱤᱫᱮᱥ ᱜᱚᱴᱟ ᱨᱮᱱᱟᱜ ᱜᱷᱚᱴᱚᱱᱟ ᱛᱩᱨᱚᱱᱛᱮᱢ ᱧᱮᱞ ᱫᱟᱲᱮᱭᱟᱜᱼᱟ ᱟᱨ ᱥᱟᱫᱷᱟᱨᱚᱱ ᱠᱷᱟᱵᱟᱨ ᱨᱮᱫᱚ ᱯᱮᱯᱟᱨ ᱦᱤᱡᱩᱜᱼᱟ ᱛᱚᱵᱮ ᱛᱚᱢ ᱧᱮᱞᱟ ᱚᱱᱟ ᱨᱮᱫᱚ ᱥᱚᱢᱚᱭ ᱞᱟᱜᱟᱜ ᱛᱟᱦᱮᱱᱟ ᱟᱨ ᱱᱚᱣᱟ ᱜᱮ ᱟᱱᱛᱟᱨ ᱦᱮᱱᱟᱜᱼᱟ